ᱟᱵᱚ ᱫᱚ ᱦᱚᱲ ᱦᱚᱯᱚᱱ ᱥᱟᱱᱛᱟᱞᱤ ᱛᱮᱵᱚ ᱨᱚᱲᱟ ᱥᱟᱱᱛᱟᱞᱤ ᱵᱷᱟᱥᱟ ᱫᱚ ᱟᱹᱰᱤ ᱯᱩᱨᱳᱱᱳ ᱵᱷᱟᱥᱟ ᱠᱟᱱ ᱛᱟᱵᱚᱱᱟ ᱠᱤᱱᱛᱩ ᱦᱚᱲ ᱫᱚ ᱚᱠᱚᱭ ᱦᱚᱸ ᱟᱵᱚ ᱡᱟᱹᱛᱤ ᱪᱷᱟᱲᱟ ᱮᱴᱟᱜ ᱡᱟᱹ ᱛᱤ ᱫᱚ ᱠᱳᱱᱳ ᱫᱤᱱ ᱵᱟᱠᱚ ᱨᱚᱲᱟ ᱚᱠᱚᱭ ᱦᱚᱸ ᱵᱟᱠᱚ ᱵᱟᱲᱟᱭ ᱛᱟᱵᱚᱱᱟ ᱡᱮ ᱱᱤᱭᱟᱹ ᱵᱷᱟᱥᱟ ᱟᱵᱚᱣᱟᱜ ᱡᱮ ᱱᱤᱭᱟᱹ ᱯᱨᱚᱪᱚᱞᱤᱛᱚ ᱢᱮᱱᱟᱜ ᱛᱟᱵᱚᱱᱟ ᱠᱷᱟᱞᱤ ᱟᱵᱚ ᱮᱱᱛᱮᱡ ᱜᱮᱵᱚ ᱵᱟᱲᱟᱭᱟ ᱟᱨ ᱟᱵᱚ ᱦᱚᱲ ᱫᱚ ᱨᱮᱸᱜᱮᱡ ᱡᱟᱞᱟᱛᱮ ᱜᱚᱴᱟ ᱫᱩᱱᱤᱭᱟ ᱜᱚᱴᱟ ᱯᱨᱤᱛᱷᱤᱵᱤ ᱨᱮᱵᱚ ᱨᱟᱡᱽᱡᱚ ᱵᱚ ᱢᱮᱱᱟᱜ ᱟᱠᱟᱫ ᱵᱚᱱᱟ ᱦᱤᱨᱤᱡ ᱯᱟᱹᱥᱤᱨ ᱟᱵᱚᱣᱟᱜ ᱧᱩᱛᱩᱢ ᱨᱮ ᱨᱟᱡᱽᱡᱚ ᱵᱟᱹᱱᱩᱜ ᱟᱠᱟᱫ ᱛᱮ ᱚᱱᱟ ᱤᱭᱟᱹᱛᱮ ᱛᱚ ᱟᱵᱚᱣᱟᱜ ᱧᱩᱛᱩᱢ ᱨᱮ ᱨᱟᱡᱽᱡᱚ ᱪᱤᱠᱟ ᱨᱟᱠᱟᱵᱚᱜᱼᱟ ᱚᱱᱟ ᱨᱮᱱᱟᱜ ᱵᱚ ᱵᱮᱵᱚᱥᱛᱟᱭᱟ ᱟᱨ ᱤᱥᱠᱩᱞ ᱠᱚᱞᱮᱡᱽ ᱦᱚᱸ ᱪᱤᱠᱟ ᱠᱷᱩᱞᱟᱹᱜᱼᱟ ᱚᱱᱟ ᱨᱮᱱᱟᱜ ᱦᱚᱸᱵᱚ ᱧᱮᱞᱟ ᱡᱮ ᱤᱥᱠᱩᱞ ᱠᱚᱞᱮᱡᱽ ᱢᱮᱱᱟᱜ ᱟᱠᱟᱫ ᱜᱮᱭᱟ ᱢᱤᱫ ᱵᱟᱨ ᱠᱚᱞᱮᱡᱽ ᱨᱮ ᱠᱤᱱᱛᱩ ᱟᱹᱰᱤ ᱥᱟᱸᱜᱤᱧ ᱥᱟᱸᱜᱤᱧ ᱱᱚᱛᱮ ᱨᱮ ᱡᱩᱫᱤ ᱦᱚᱲ ᱵᱚ ᱛᱟᱦᱮᱸ ᱞᱮᱱ ᱠᱷᱟᱡ ᱦᱟᱱᱛᱮ ᱨᱮᱫᱚ ᱦᱟᱱᱛᱮᱱ ᱠᱚ ᱦᱚᱲ ᱫᱚ ᱪᱟᱞᱟᱜ ᱦᱤᱡᱩᱜ ᱦᱚᱸᱠᱚ ᱚᱥᱵᱤᱛᱟᱜᱼᱟ ᱚᱱᱟ ᱤᱭᱟᱹᱛᱮ ᱚᱞ ᱪᱤᱠᱤ ᱯᱟᱲᱦᱟᱣ ᱠᱚ ᱪᱟᱞᱩᱣᱟᱠᱟᱫ ᱨᱮᱦᱚᱸ ᱥᱩᱵᱤᱛᱟ ᱞᱮᱠᱟᱱ ᱦᱚᱲ ᱵᱟᱵᱚ ᱯᱟᱲᱦᱟᱣ ᱫᱟᱲᱮᱭᱟᱜ ᱠᱟᱱᱟ ᱟᱨ ᱟᱵᱚ ᱛᱟᱭᱚᱢ ᱠᱚᱨᱮᱱ ᱦᱚᱲ ᱡᱟᱦᱟᱸᱭ ᱠᱚ ᱠᱚ ᱯᱚᱨᱚᱵᱚᱨᱛᱤ ᱯᱤᱲᱦᱤ ᱩᱯᱚᱨ ᱯᱤᱲᱦᱤ ᱠᱚ ᱦᱤᱡᱩᱜᱼᱟᱠᱚ ᱡᱚᱨᱢᱚᱭᱟ ᱠᱚ ᱡᱚᱱᱢᱚ ᱠᱚ ᱦᱟᱛᱟᱣᱟ ᱠᱚ ᱛᱟᱦᱮᱸᱱᱟᱠᱚ ᱩᱱᱠᱩ ᱫᱚ ᱛᱚᱠᱷᱚᱱ ᱫᱚ ᱵᱟᱠᱚ ᱫᱟᱲᱮᱭᱟᱜᱼᱟ ᱪᱮᱫ ᱦᱚᱸ ᱵᱟᱠᱚ ᱪᱮᱫ ᱫᱟᱲᱮᱭᱟᱜᱼᱟ ᱯᱟᱲᱦᱟᱣ ᱵᱟᱠᱚ ᱯᱟᱲᱦᱟᱣ ᱫᱟᱲᱮᱭᱟᱜᱼᱟ ᱚᱱᱟ ᱞᱟᱹᱜᱤᱫ ᱛᱮ ᱡᱟᱛᱮ ᱱᱤᱭᱟᱹ ᱪᱮᱱᱮᱞ ᱱᱤᱭᱟᱹ ᱨᱚᱲ ᱞᱟᱸᱫᱟ ᱛᱟᱨ ᱯᱚᱨᱮ ᱨᱚᱲ ᱡᱟᱛᱮ ᱨᱟᱠᱟᱵᱚᱜ ᱛᱟᱵᱚᱱ ᱪᱚᱴ ᱛᱮ ᱡᱮ ᱚᱱᱞᱟᱭᱤᱱ ᱯᱷᱮᱥᱵᱩᱠ ᱤᱭᱩᱴᱤᱭᱩᱵᱽ ᱨᱮ ᱨᱟᱠᱟᱵᱚᱜ ᱛᱟᱵᱚᱱᱟ ᱡᱟᱛᱮ ᱡᱚᱛᱚ ᱦᱚᱲ ᱠᱚ ᱵᱟᱲᱟᱭᱟ ᱟᱸᱡᱚᱢᱟᱠᱚ ᱪᱮᱫ ᱟᱠᱚ ᱡᱟᱛᱮ ᱢᱚᱸᱡᱽ ᱜᱮ ᱦᱩᱭᱩᱜ ᱱᱤᱭᱟᱹ ᱵᱷᱟᱥᱟ ᱜᱮ ᱛᱟᱦᱮᱸᱱ ᱛᱟᱵᱚᱱᱟ ᱟᱨ ᱡᱚᱛᱚ ᱦᱚᱲ ᱠᱚ ᱵᱟᱲᱟᱭ ᱛᱟᱵᱚᱱᱟ ᱡᱮ ᱱᱤᱭᱟᱹ ᱵᱷᱟᱥᱟ ᱫᱚ ᱢᱤᱜᱴᱮᱡ ᱥᱟᱱᱛᱟᱞᱤ ᱵᱷᱟᱥᱟ ᱠᱟᱱᱟ ᱢᱮᱱᱛᱮ